ᱤᱧᱟᱹᱜ ᱟᱛᱳᱨᱮ ᱡᱚᱫᱤ ᱡᱟᱦᱟᱸᱭ ᱵᱤᱧ ᱠᱚ ᱜᱮᱨᱮᱭᱟ ᱛᱚᱦᱚᱞᱮ ᱟᱜᱮ ᱤᱧ ᱩᱱᱤ ᱦᱚᱲᱟᱜ ᱡᱟᱦᱟᱸᱨᱮ ᱵᱤᱧ ᱠᱚ ᱜᱮᱨ ᱟᱠᱟᱫᱮᱭᱟ ᱚᱱᱟ ᱠᱷᱚᱱ ᱠᱟᱹᱴᱤᱡ ᱪᱚᱴᱧᱚᱜ ᱨᱮ ᱢᱤᱫᱴᱮᱱ ᱜᱟᱢᱪᱷᱟᱛᱮ ᱴᱟᱭᱤᱴ ᱧᱚᱜ ᱤᱧ ᱛᱚᱞ ᱛᱟᱭᱟ ᱡᱟᱛᱮ ᱚᱱᱟ ᱵᱤᱥ ᱜᱚᱴᱟ ᱦᱚᱲᱢᱚ ᱟᱞᱚ ᱯᱟᱥᱱᱟᱜ ᱢᱟ ᱠᱟᱨᱚᱱ ᱪᱮᱫᱟᱜ ᱥᱮ ᱵᱤᱥ ᱯᱟᱥᱱᱟ ᱞᱮᱠᱷᱟᱱ ᱩᱱᱤ ᱦᱚᱲ ᱛᱟᱲᱟᱛᱟᱲᱤ ᱜᱚᱡ ᱨᱮᱱᱟᱜ ᱪᱟᱱᱥ ᱛᱟᱦᱮᱱᱟ ᱟᱨ ᱡᱩᱫᱤ ᱜᱟᱢᱪᱷᱟᱧ ᱛᱚᱞᱟᱛᱟᱭᱟ ᱚᱱᱟ ᱵᱤᱥ ᱫᱚ ᱟᱫᱚ ᱦᱚᱲᱢᱚ ᱥᱮᱫ ᱫᱚ ᱵᱟᱝ ᱯᱟᱥᱱᱟᱜᱼᱟ ᱟᱨ ᱚᱱᱟ ᱯᱚᱨ ᱡᱟᱦᱟᱸ ᱛᱚᱤᱱᱟᱹᱜ ᱛᱟᱲᱟᱛᱟᱲᱤ ᱥᱚᱢᱵᱷᱚᱵᱽ ᱦᱳᱥᱯᱤᱴᱟᱞ ᱤᱧ ᱤᱫᱤᱭ ᱭᱟ ᱡᱟᱛᱮ ᱛᱟᱲᱟᱛᱟᱲᱤ ᱪᱤᱠᱤᱥᱥᱟ ᱠᱟᱛᱮᱜ ᱛᱟᱲᱟᱛᱟᱲᱤ ᱴᱷᱤᱠᱚᱜ ᱢᱟᱭ